ᱡᱚᱦᱟᱨ ᱜᱮ ᱤᱧᱟᱹᱜ ᱧᱩᱛᱩᱢ ᱫᱚ ᱚᱢᱚᱞᱮᱱᱫᱚ ᱢᱩᱨᱢᱩ ᱤᱧ ᱫᱚ ᱥᱤᱧ ᱚᱛ ᱫᱤᱥᱚᱢ ᱨᱮᱭᱟᱜ ᱯᱚᱥᱪᱤᱢ ᱵᱚᱝᱜᱚ ᱯᱚᱱᱚᱛ ᱵᱟᱸᱠᱩᱲᱟ ᱦᱚᱱᱚᱛ ᱨᱟᱹᱱᱤᱵᱟᱫ ᱛᱷᱟᱱᱨᱮᱭᱟᱜ ᱟᱣᱛᱟᱨᱮ ᱢᱮᱱᱟᱜ ᱢᱟᱹᱠᱷᱱᱩ ᱟᱛᱳ ᱨᱮᱱ ᱠᱟᱹᱱᱟᱹᱧ